ᱜᱚᱝᱠᱮ ᱤᱧᱢᱟᱻ ᱱᱚᱜᱼᱚ ᱱᱚᱠᱟ ᱮᱴᱟᱜᱨᱮ ᱢᱮᱱᱫᱚ ᱵᱷᱟᱲᱟ ᱚᱲᱟᱜ ᱨᱮ ᱢᱤᱱᱟᱹᱧᱟ ᱟᱫᱚᱻ ᱛᱩᱨᱩᱭ ᱪᱟᱸᱫᱚ ᱨᱮᱭᱟᱜ ᱤᱧ ᱮᱢ ᱟᱠᱟᱫᱟ ᱡᱟᱦᱟᱸ ᱚᱱᱟ ᱨᱮᱭᱟᱜ

ᱵᱟᱹᱧ ᱧᱟᱢ ᱟᱠᱟᱫᱼᱟ ᱟᱫᱚ ᱚᱱᱟᱜᱮ ᱛᱱᱟᱹᱜ ᱫᱤᱱ ᱠᱚᱛᱮ ᱤᱧ ᱧᱟᱢᱟ ᱟᱨ ᱚᱱᱟ ᱡᱩᱫᱤᱧ ᱧᱟᱢ ᱠᱮᱫᱼᱟ ᱮᱱᱠᱷᱟᱱ ᱫᱚᱻ ᱡᱟᱦᱟᱸ ᱚᱲᱟᱜᱨᱮ ᱤᱧ ᱛᱟᱦᱮᱱ ᱠᱟᱱᱟ ᱚᱲᱟᱜ ᱢᱟᱹᱞᱤᱠ ᱩᱱᱤ ᱢᱤᱛᱟᱹᱧ ᱠᱟᱱᱟᱭ ᱡᱮ ᱚᱱᱟ ᱚᱲᱟᱜ ᱠᱚᱱᱤᱴᱨᱮ ᱚᱱᱟ ᱨᱮᱭᱟᱜ ᱚᱱᱟ ᱯᱨᱚᱢᱟᱱ ᱠᱟᱹᱡ ᱫᱮᱠᱷᱟᱣᱟᱹᱧ ᱢᱮ ᱮᱱᱠᱷᱟᱱ ᱱᱚᱣᱟ ᱡᱩᱫᱤ ᱟᱵᱤᱱ ᱵᱟᱹᱵᱤᱱ ᱤᱢᱟᱹᱧᱟ ᱮᱱᱠᱷᱟᱱ ᱤᱧ ᱯᱨᱚᱢᱟᱱ ᱵᱟᱹᱧ ᱫᱮᱠᱷᱟᱣ ᱫᱟᱲᱮᱭᱟᱭ ᱠᱟᱱᱟ ᱱᱚᱜᱼᱚ ᱱᱚᱣᱟ ᱤᱫᱤ ᱠᱟᱛᱮᱫ ᱟᱹᱵᱤᱱᱤᱧ ᱢᱮᱛᱟᱵᱤᱱ ᱠᱟᱱᱟ ᱛᱤᱥ ᱠᱚᱛᱮᱵᱤᱱ ᱮᱢᱟᱞᱤᱧᱟᱹ ᱟᱨᱻ ᱱᱚᱣᱟᱻ ᱧᱟᱢ ᱞᱟᱜᱤᱫᱛᱮ ᱟᱨ ᱛᱤᱱᱟᱹᱜ ᱛᱤᱱᱟᱹᱜᱫᱤᱱ ᱜᱟᱱ ᱞᱟᱜᱟᱣᱚᱜᱼᱟ ᱚᱱᱟᱜᱮ ᱟᱵᱤᱱ ᱴᱷᱮᱱᱞᱤᱧ ᱱᱮᱦᱚᱨᱚᱜ ᱠᱟᱱᱟ ᱪᱮᱫ ᱞᱮᱠᱟᱨᱮ ᱟᱵᱤᱱ ᱡᱩᱫᱤ ᱞᱚᱜᱚᱱ ᱫᱷᱟᱨᱟᱵᱤᱱ ᱵᱮᱱᱟᱣ ᱟᱞᱤᱧᱟᱹ ᱮᱱᱠᱷᱟᱱ ᱟᱹᱞᱤᱧ ᱦᱚᱸ ᱚᱸᱰᱮᱠᱷᱚᱱ ᱱᱟᱥᱮᱱᱟᱜ ᱠᱟᱹᱴᱤᱡ ᱟᱞᱜᱟ ᱫᱷᱟᱨᱟ ᱛᱮᱞᱤᱝ ᱨᱟᱲᱟ ᱫᱩᱜᱩᱜᱼᱟ ᱮᱱᱮ ᱤᱱᱟᱹ ᱠᱟᱛᱷᱟᱜᱮ ᱟᱹᱞᱤᱧ ᱟᱵᱤᱱ ᱴᱷᱮᱡᱞᱤᱧ ᱱᱮᱦᱚᱨᱚᱜ ᱠᱟᱱᱟ